ᱦᱮᱞᱳ ᱨᱟᱱᱤᱜᱚᱸᱡᱽ ᱠᱷᱚᱱ ᱢᱮᱱ ᱮᱫᱟᱹᱧ ᱤᱧᱟᱹᱜ ᱛᱳᱢᱟᱨ ᱯᱟᱥᱛᱟ ᱚᱰᱟᱨ ᱦᱮᱱᱟᱜ ᱛᱤᱧᱟᱹ ᱠᱤᱪᱷᱩ ᱪᱤᱠᱮᱱ ᱪᱤᱞᱤ ᱚᱰᱟᱨ ᱦᱮᱱᱟᱜ ᱛᱤᱧᱟᱹ ᱱᱤᱭᱟᱹ ᱠᱚ ᱤᱧᱟᱹᱜ ᱢᱳᱴᱟᱢᱩᱴᱤ ᱯᱟᱸᱪᱴᱟᱨᱮ ᱞᱟᱜᱟᱣ ᱤᱧᱟᱹ ᱟᱢ ᱛᱤᱨᱮᱢ ᱟᱹᱜᱩᱭᱮᱫᱟ ᱚᱱᱟᱜᱮ ᱛᱷᱚᱲᱟ ᱞᱟᱹᱭᱟᱹᱧ ᱢᱮ ᱱᱤᱭᱟᱹᱜᱮ ᱤᱧᱟᱹᱝ ᱜᱟᱞᱢᱟᱨᱟᱣ ᱛᱟᱦᱮᱸ ᱞᱮᱱᱟ ᱟᱢᱟᱜ ᱴᱟᱭᱤᱢ ᱢᱮᱱ ᱠᱮᱭᱟᱢ ᱠᱷᱟᱱ ᱫᱚ ᱴᱷᱤᱠ ᱦᱩᱭᱩᱜᱼᱟ ᱡᱮᱦᱮᱛᱩ ᱤᱧ ᱫᱚ ᱚᱱᱟ ᱴᱟᱭᱤᱢ ᱨᱮᱜᱮ ᱤᱧᱟᱹᱜ ᱡᱚᱥ ᱥᱮ ᱱᱟᱥᱛᱟ ᱨᱮᱱᱟᱜ ᱴᱟᱭᱤᱢ ᱛᱤᱧ ᱚᱱᱟ ᱫᱚ ᱤᱧᱟᱹᱝ ᱴᱷᱤᱠ ᱴᱟᱭᱤᱢ ᱚᱱᱟ ᱴᱟᱭᱤᱢᱮᱢ ᱠᱩᱞ ᱞᱮᱠᱷᱟᱱ ᱟᱹᱰᱤ ᱢᱚᱡᱽ ᱦᱩᱭᱩᱜᱼᱟ